ᱦᱮᱸ ᱦᱮᱞᱳ ᱚᱠᱚᱭᱮᱢ ᱨᱚᱲ ᱚᱠᱚᱭᱮᱢ ᱨᱚᱲᱫᱟ ᱚ ᱰᱟᱠᱛᱟᱨᱮᱢ ᱢᱮᱱᱫᱟ ᱦᱮᱸ ᱟᱨ ᱪᱮᱫ ᱪᱮᱫ ᱟᱫᱚ ᱦᱮᱸ ᱟᱞᱮ ᱫᱚ ᱦᱮᱸ ᱟᱞᱮ ᱫᱚ ᱨᱩᱣᱟᱹᱜᱼᱦᱟᱹᱥᱩᱜ ᱵᱤᱨᱩᱫ ᱨᱮ ᱡᱮ ᱥᱮ ᱪᱤᱠᱤᱥᱥᱟ ᱥᱮᱫ ᱞᱮᱠᱟᱛᱮ ᱦᱚᱸ ᱥᱮ ᱟᱹᱰᱤ ᱜᱟᱱ ᱥᱩᱵᱤᱛᱟ ᱛᱚ ᱵᱟᱞᱮ ᱧᱟᱢᱫᱟ ᱪᱮᱫᱟᱜ ᱥᱮ ᱯᱨᱚᱛᱷᱚᱢ ᱨᱮ ᱟᱣᱩᱴᱰᱳᱨ ᱨᱮᱞᱮ ᱥᱮᱱᱚᱜ ᱨᱮᱦᱚᱸ ᱚᱱᱮ ᱩᱝᱠᱩ ᱚᱞᱚᱜ ᱦᱚᱲ ᱦᱚᱸ ᱟᱢ ᱧᱩᱛᱩᱢ ᱟᱹᱣᱨᱤᱢ ᱞᱟᱹᱭ ᱥᱟᱹᱛ ᱛᱮᱜᱮ ᱦᱟᱹᱱᱤᱢᱟᱭ ᱚᱞ ᱥᱟᱹᱛ ᱠᱮᱫ ᱚᱝᱠᱟ ᱟᱫᱚ ᱩᱱᱤ ᱫᱚ ᱪᱮᱫ ᱮᱢ ᱞᱟᱹᱭᱟᱭᱟ ᱡᱮ ᱱᱚᱸᱰᱮ ᱦᱟᱹᱥᱩᱭᱤᱫᱤᱧᱟ ᱥᱮ ᱦᱟᱸᱰᱮ ᱦᱟᱹᱥᱩᱭᱤᱫᱤᱧᱟ ᱟᱹᱣᱲᱤᱜᱮᱭ ᱚᱞᱟᱫ ᱢᱮᱭᱟ ᱟᱨ ᱚᱱᱟ ᱨᱤᱥᱤᱵᱷᱮ ᱮᱢᱟᱣᱟᱜ ᱢᱮᱭᱟ ᱨᱤᱥᱤᱵᱷ ᱠᱚᱯᱤᱭ ᱮᱢᱟᱣᱟᱜ ᱢᱮᱭᱟ ᱟᱨ ᱚᱱᱮ ᱚᱱᱟ ᱫᱚ ᱤᱫᱤᱭ ᱢᱮ ᱦᱟᱸᱰᱮ ᱢᱮᱛᱟᱣᱟᱜ ᱢᱮᱭᱟ ᱦᱟᱸᱰᱮ ᱤᱫᱤᱭ ᱢᱮ ᱟᱫᱚ ᱚᱱᱮ ᱰᱟᱠᱛᱟᱨ ᱴᱷᱮᱱ ᱚᱸᱰᱮ ᱟᱣᱩᱴᱰᱳᱨ ᱨᱮᱢ ᱤᱫᱤ ᱠᱮᱫᱟ ᱨᱟᱱ ᱠᱚ ᱮᱢᱚᱜ ᱴᱷᱮᱱ ᱟᱨ ᱚᱸᱰᱮ ᱜᱮ ᱪᱮᱫ ᱠᱚ ᱨᱟᱱ ᱠᱚ ᱮᱢᱮᱱᱟ ᱤᱱᱟᱹᱜᱮ ᱦᱮᱸ ᱦᱮᱸ ᱦᱮᱸ ᱦᱮᱸ ᱵᱟᱝ ᱟᱫᱚ ᱰᱟᱠᱛᱟᱨ ᱵᱟᱹᱵᱩ ᱵᱟᱹᱱᱩᱜᱼᱟ ᱚᱱᱟ ᱠᱚᱨᱮᱱᱟᱜ ᱵᱮᱵᱚᱥᱛᱟ ᱫᱚ ᱵᱟᱹᱱᱩᱜᱼᱟ ᱥᱮ ᱚᱯᱟᱨᱮᱥᱚᱱ ᱠᱚᱨᱮᱱᱟᱜ ᱥᱮ ᱱᱚᱜᱼᱚᱭ ᱢᱟᱭᱟᱢ ᱠᱚ ᱩᱰᱩᱠᱮᱫ ᱛᱟᱠᱚ ᱱᱚᱣᱟ ᱦᱚᱸ ᱵᱟᱹᱱᱩᱜᱼᱟ ᱦᱮᱸ ᱦᱮᱸ ᱦᱮᱸ ᱵᱟᱹᱵᱩ ᱮᱢ ᱢᱟᱠᱚ ᱮᱢᱮᱫ ᱠᱟᱱ ᱜᱮ ᱚᱱᱮ ᱚᱝᱠᱟ ᱜᱮ ᱚᱱᱮ ᱢᱚᱡᱽ ᱫᱚ ᱵᱟᱝ ᱦᱮᱸ ᱚᱱᱮ ᱪᱮᱫ ᱠᱚ ᱨᱟᱱ ᱪᱚ ᱚᱠᱟ ᱴᱷᱮᱱ ᱪᱚ ᱦᱟᱹᱥᱩ ᱠᱮᱫ ᱢᱮᱭᱟ ᱨᱩᱣᱟᱹᱜᱼᱟᱢ ᱦᱟᱹᱥᱩᱜᱼᱟᱢ ᱪᱮᱫ ᱠᱚ ᱨᱟᱱ ᱪᱚᱭ ᱫᱚᱦᱚ ᱦᱚᱴᱚᱣᱟᱜ ᱢᱮᱭᱟ ᱵᱟᱨᱭᱟ ᱯᱮᱭᱟ ᱜᱟᱱ ᱤᱱᱟᱹᱜᱮ ᱦᱩᱸ ᱟᱫᱚ ᱦᱩᱸ ᱥᱩᱵᱤᱛᱟ ᱫᱚ ᱥᱩᱵᱤᱛᱟ ᱫᱚ ᱪᱮᱫ ᱮᱢ ᱧᱟᱢᱟ ᱵᱟᱹᱵᱩ ᱤᱭᱟᱹ ᱰᱟᱠᱛᱟᱨ ᱵᱟᱹᱵᱩ ᱚᱱᱮ ᱤᱭᱟᱹ ᱜᱮ ᱚᱱᱮ ᱨᱟᱱ ᱜᱮ ᱡᱟᱜᱮᱭ ᱮᱢᱟᱣᱟᱜ ᱢᱮᱭᱟ ᱤᱱᱟᱹᱜᱮ ᱱᱚᱸᱰᱮ ᱫᱚ ᱢᱚᱡᱽ ᱰᱟᱠᱛᱟᱨ ᱫᱚ ᱰᱟᱠᱛᱟᱨ ᱵᱟᱹᱵᱩ ᱵᱟᱹᱱᱩᱜ ᱠᱚᱣᱟ ᱦᱩᱸ ᱪᱟᱞᱟᱜᱼᱟ ᱦᱟᱸᱜ ᱞᱮ ᱚᱸᱰᱮ ᱱᱟᱨᱥᱤᱝ ᱦᱳᱢ ᱦᱮᱸ ᱦᱮᱸ ᱦᱮᱸ ᱦᱮᱸ ᱦᱮᱸ ᱚᱱᱠᱟ ᱜᱮ ᱚᱱᱟ ᱠᱚᱫᱚ ᱵᱟᱹᱱᱩᱜᱼᱟ ᱵᱟᱹᱵᱩ ᱱᱤᱡᱮᱨᱟᱜ ᱵᱷᱟᱲᱟ ᱛᱮ ᱱᱤᱡᱮᱨᱟᱜ ᱵᱷᱟᱲᱟ ᱛᱮᱜᱮ ᱞᱮ ᱪᱟᱞᱟᱜᱼᱟ ᱦᱩᱸ ᱟᱫᱚ ᱦᱮᱸ ᱟᱫᱚ ᱴᱷᱤᱠ ᱜᱮᱭᱟ ᱟᱫᱚ ᱰᱟᱠᱛᱟᱨ ᱵᱟ ᱵᱩ ᱥᱮᱨᱚᱠᱚᱢ ᱡᱩᱫᱤᱢ ᱵᱮᱵᱚᱥᱛᱟ ᱫᱟᱲᱮᱭᱟᱞᱮ ᱠᱷᱟᱱ ᱜᱚᱲᱚ ᱫᱟᱲᱮᱭᱟᱞᱮ ᱠᱷᱟᱱ ᱠᱟᱹᱢᱤ ᱦᱮᱸ ᱟᱪᱪᱷᱟ ᱴᱷᱤᱠᱜᱮᱭᱟ ᱦᱮᱸ ᱰᱟᱠᱛᱟᱨ ᱵᱹᱟᱵᱩ ᱢᱟᱡᱷᱮ ᱢᱟᱡᱷᱮ ᱱᱟᱦᱟᱜ ᱚᱥᱩᱵᱤᱛᱟ ᱨᱤᱧ ᱯᱟᱲᱟᱣ ᱞᱮᱱ ᱠᱷᱟᱱ ᱯᱷᱳᱱᱟᱹᱧ ᱦᱮᱸ ᱦᱮᱸ ᱴᱷᱤᱠᱜᱮᱭᱟ ᱟᱪᱪᱷᱟ ᱰᱟᱠᱛᱟᱨ ᱵᱟ ᱵᱩ ᱦᱮᱸ ᱦᱮᱸ ᱦᱮᱸ ᱢᱟ ᱟᱪᱪᱷᱟᱧ ᱫᱚᱦᱚᱭᱫᱟ ᱦᱮᱸ